ᱟᱢᱟᱜ ᱠᱤ ᱚᱱᱞᱟᱭᱤᱱ ᱯᱮᱢᱱᱴ ᱞᱟᱹᱜᱤᱫ ᱡᱟᱦᱟᱱᱟᱜ ᱚᱯᱥᱮᱱ ᱠᱚ ᱢᱮᱱᱟᱜ ᱛᱟᱢᱟ ᱡᱮᱢᱚᱱ ᱯᱷᱳᱱ ᱯᱮ ᱜᱩᱜᱳᱞ ᱯᱮ ᱯᱮ ᱯᱮᱴᱤᱭᱮᱢ ᱤᱭᱩ ᱯᱤ ᱟᱭ ᱛᱟᱦᱞᱮ ᱠᱷᱟᱱ ᱚᱱᱞᱟᱭᱤᱱ ᱛᱤᱧ ᱯᱮᱢᱮᱱᱴ ᱫᱟᱲᱮ ᱠᱮᱢᱟ ᱤᱧ ᱴᱷᱮᱱ ᱱᱤᱛᱚᱜ ᱠᱮᱥ ᱵᱟᱹᱱᱩᱜ ᱟᱠᱟᱫᱟ ᱛᱳ ᱡᱩᱫᱤ ᱢᱮᱱᱟᱜ ᱛᱟᱢ ᱠᱷᱟᱱ ᱛᱟᱦᱞᱮ ᱚᱱᱞᱟᱭᱤᱱ ᱛᱤᱧ ᱯᱮᱢᱮᱱᱴ ᱠᱮᱢᱟ